ᱠᱟᱹᱴᱤᱡ ᱜᱤᱫᱽᱨᱟᱹ ᱫᱚ ᱠᱷᱮᱞ ᱫᱚᱠᱚ ᱠᱩᱥᱤᱭᱟᱜᱼᱟ ᱥᱠᱩᱞ ᱠᱚ ᱪᱟᱞᱟᱜᱼᱟ ᱟᱨ ᱥᱠᱩᱞ ᱠᱷᱚᱡ ᱠᱚ ᱦᱤᱡᱩᱜᱼᱟ ᱟᱨ ᱥᱠᱩᱞ ᱠᱷᱚᱡ ᱦᱮᱡ ᱠᱟᱛᱮᱫ ᱵᱳᱭ ᱠᱚ ᱟᱫᱮᱨ ᱵᱟᱲᱟ ᱠᱟᱛᱮᱫ ᱩᱱᱠᱩ ᱫᱚ ᱠᱩᱞᱦᱤ ᱫᱷᱩᱲᱤ ᱨᱮᱠᱚ ᱜᱟᱛᱮᱜᱼᱟ ᱥᱮ ᱵᱟᱝ ᱨᱮᱦᱚᱸ ᱩᱱᱠᱩ ᱠᱩᱲᱤ ᱜᱤᱫᱽᱨᱟᱹ ᱫᱚ ᱫᱟᱠᱟ ᱠᱚ ᱫᱟᱠᱟ ᱴᱩᱠᱩᱡ ᱠᱚ ᱜᱟᱛᱮᱜᱼᱟ ᱟᱨ ᱠᱚᱲᱟ ᱜᱤᱫᱽᱨᱟᱹ ᱟᱜ ᱠᱷᱮᱞ ᱢᱟ ᱵᱚᱞ ᱜᱟᱛᱮᱜ ᱚᱱᱟ ᱠᱚ ᱜᱟᱛᱮ ᱵᱟᱲᱟᱭᱟ ᱟᱨ ᱥᱟᱱᱰᱮ ᱦᱤᱞᱚᱜ ᱢᱟ ᱠᱷᱩᱵ ᱤᱭᱟᱹᱜᱮ ᱵᱚᱱᱫᱚ ᱜᱮ ᱥᱠᱩᱞ ᱠᱚ ᱩᱱᱠᱩ ᱫᱚ ᱤᱱᱦᱤᱞᱳᱜ ᱫᱚ ᱥᱮᱛᱟᱜ ᱠᱷᱚᱱᱟᱜ ᱠᱚ ᱜᱟᱛᱮᱜᱼᱟ ᱳ ᱢᱤᱫ ᱨᱚᱠᱚᱢ ᱜᱟᱛᱮᱜ ᱜᱤᱫᱽᱨᱟᱹ ᱠᱟᱹᱴᱤᱡ ᱜᱤᱫᱽᱨᱟᱹ ᱫᱚ ᱪᱮᱫ ᱠᱚ ᱪᱤᱠᱟᱹᱭᱟ ᱜᱟᱛᱮᱜ ᱟᱠᱚ ᱜᱟᱛᱮᱜ ᱨᱮᱜᱮ ᱠᱚ ᱛᱟᱦᱮᱱᱟ ᱥᱚᱵᱼᱥᱚᱢᱚᱭ ᱩᱱᱠᱩ ᱫᱚ ᱠᱳᱱᱳ ᱡᱚᱢ ᱨᱮᱭᱟᱜ ᱴᱷᱤᱠ ᱴᱷᱤᱠᱟᱱᱟ ᱵᱟᱝ ᱛᱟᱦᱮᱱ ᱛᱟᱠᱚᱣᱟ ᱜᱟᱛᱮᱜ ᱟᱠᱚ ᱥᱮᱠᱚ ᱜᱟᱛᱮᱜᱼᱟ ᱫᱚ ᱩᱱᱠᱩ ᱫᱚ ᱩᱱᱠᱩ ᱞᱟᱹᱜᱤᱫ ᱫᱚ ᱟᱭᱳ ᱜᱮ ᱧᱮᱞ ᱚᱱᱢᱟᱱ ᱫᱚ ᱛᱚᱫᱟᱨᱚᱛ ᱨᱮᱱᱟᱜ ᱫᱚ ᱫᱚᱨᱠᱟᱨ ᱡᱮ ᱜᱤᱫᱽᱨᱟᱹ ᱚᱠᱟ ᱠᱚᱨᱮ ᱦᱮᱱᱟᱜ ᱠᱚᱣᱟ ᱪᱮᱫ ᱠᱚ ᱪᱤᱠᱟᱭᱮᱫᱟ ᱡᱚᱢ ᱵᱮᱜᱚᱨ ᱡᱚᱢᱛᱮ ᱩᱱᱠᱩ ᱠᱷᱮᱞᱚᱜ ᱠᱟᱱᱟ ᱠᱚ ᱚᱱᱟᱜᱮ ᱱᱤᱛᱚᱜ ᱫᱚ ᱢᱟᱱᱮ ᱥᱟᱨᱟ ᱥᱟᱨᱟᱫᱤᱱ ᱚᱠᱚᱭ ᱫᱚ ᱚᱠᱚᱭ ᱜᱤᱫᱽᱨᱟᱹ ᱫᱚ ᱜᱟᱛᱮᱜ ᱟᱭ ᱤᱭᱟᱹ ᱡᱚᱢ ᱞᱮᱠᱷᱟᱱ ᱦᱚᱸ ᱫᱤᱥᱟᱹ ᱵᱟᱝ ᱛᱟᱦᱮᱱ ᱛᱟᱠᱚᱣᱟ ᱚᱱᱟ ᱞᱟᱹᱜᱤᱫ ᱫᱚ ᱚᱱᱟ ᱠᱚᱦᱟᱸᱜ ᱜᱮ ᱩᱱᱠᱩ ᱜᱤᱫᱽᱨᱟᱹ ᱫᱚ ᱧᱮᱞ ᱢᱟᱱᱮ ᱧᱮᱞ ᱫᱚ ᱠᱚ ᱡᱚᱢ ᱦᱚᱪᱚ ᱨᱮᱱᱟᱜ ᱠᱤᱢᱵᱟ ᱛᱟᱦᱚᱞᱮ ᱟᱨ ᱜᱟᱛᱮ ᱜᱟᱛᱮᱜ ᱜᱮ ᱦᱩᱭᱩᱜᱼᱟ ᱫᱤᱱᱟᱹᱢᱟᱱ ᱜᱟᱛᱮᱜᱼᱟ ᱢᱤᱫᱴᱮᱱ ᱜᱤᱫᱽᱨᱟᱹ ᱚᱱᱟᱫᱚ ᱪᱮᱫ ᱞᱮᱠᱟ ᱦᱩᱭᱩᱜᱼᱟ ᱚᱱᱟ ᱧᱮᱞ ᱠᱟᱛᱮᱫ ᱜᱟᱛᱮᱜ ᱦᱚᱪᱚᱭ ᱦᱩᱭᱩᱜᱼᱟ ᱛᱟᱨᱯᱚᱨᱮ ᱡᱟᱦᱟᱸᱢ ᱴᱷᱤᱠ ᱢᱚᱛᱳ ᱡᱚᱢᱼᱧᱤᱭ ᱢᱮ ᱟᱨ ᱜᱟᱛᱮᱜ ᱢᱮ ᱱᱤᱭᱟᱹ ᱜᱤᱫᱽᱨᱟᱹ ᱥᱚᱢᱚᱭ ᱫᱚᱠᱚ ᱜᱟᱛᱮᱜ ᱜᱮᱭᱟ ᱜᱤᱫᱽᱨᱟᱹ ᱫᱚ ᱠᱟᱹᱴᱤᱡ ᱜᱤᱫᱽᱨᱟᱹ ᱫᱚ ᱪᱮᱫ ᱫᱷᱩᱲᱤ ᱨᱮ ᱞᱚᱥᱚᱫ ᱨᱮ ᱪᱮᱫ ᱨᱮ ᱜᱟᱛᱮᱜᱼᱟ ᱩᱱᱤ ᱫᱚ ᱪᱮᱫ ᱦᱚᱸ ᱵᱟᱭ ᱵᱩᱡᱷᱟᱹᱣ ᱠᱟᱫᱟ